ᱦᱮᱸ ᱟᱞᱮ ᱥᱮᱫ ᱫᱚ ᱪᱟᱥ ᱫᱚ ᱱᱚᱜᱼᱚᱸᱭ ᱥᱮᱨᱢᱟ ᱵᱷᱚᱨᱥᱟ ᱜᱮ ᱥᱮᱨᱢᱟ ᱨᱮᱱᱟᱜ ᱫᱟᱜ ᱵᱷᱚᱨᱥᱟ ᱜᱮ ᱟᱫᱚ ᱦᱳᱲᱳ ᱪᱟᱥ ᱫᱚ ᱦᱩᱭᱩᱜᱼᱟ ᱵᱚᱪᱷᱚᱨ ᱨᱮ ᱢᱤᱫ ᱫᱷᱟᱣ ᱜᱮ ᱵᱚᱨᱥᱟ ᱥᱚᱢᱚᱭ ᱨᱮ ᱟᱨ ᱤᱱᱟᱹ ᱵᱟᱫ ᱫᱚ ᱟᱹᱞᱩ ᱠᱚᱞᱮ ᱨᱚᱦᱚᱭᱟ ᱟᱨ ᱛᱩᱲᱤ ᱠᱚᱞᱮ ᱪᱟᱥᱟ ᱤᱱᱟᱹ ᱜᱮ ᱪᱟᱥ ᱫᱚ ᱟᱨ ᱡᱚᱢ ᱫᱚ ᱵᱚᱪᱷᱚᱨ ᱡᱚᱢ ᱫᱚ ᱟᱹᱰᱤ ᱠᱚᱢ ᱦᱚᱲ ᱞᱮ ᱠᱩᱞᱟᱹᱜᱼᱟ ᱚᱠᱚᱭᱟᱜ ᱰᱷᱮᱹᱨ ᱪᱟᱥ ᱠᱷᱮᱛ ᱦᱮᱱᱟᱜᱼᱟ ᱩᱱᱠᱩ ᱫᱚ ᱰᱷᱮᱹᱨ ᱧᱚᱜ ᱞᱮ ᱪᱟᱥ ᱟᱭᱟ ᱵᱚᱪᱷᱚᱨ ᱞᱮ ᱡᱚᱢ ᱠᱩᱞᱟᱹᱜᱼᱟ ᱟᱨ ᱚᱠᱚᱭᱟᱜ ᱛᱷᱚᱲᱟ ᱧᱚᱜ ᱜᱮ ᱠᱷᱮᱛ ᱡᱟᱭᱜᱟ ᱠᱚ ᱩᱱᱠᱩ ᱫᱚ ᱛᱷᱚᱲᱟ ᱜᱮᱞᱮ ᱪᱟᱥ ᱟᱭᱟ ᱟᱨ ᱵᱚᱪᱷᱚᱨ ᱡᱚᱢ ᱫᱚ ᱵᱟᱞᱮ ᱠᱩᱞᱟᱹᱜᱼᱟ ᱟᱫᱚ ᱫᱟᱜ ᱠᱚᱨᱮᱱᱟᱜ ᱟᱹᱰᱤ ᱥᱩᱵᱤᱫᱟ ᱵᱟᱹᱱᱩᱜᱼᱟ ᱯᱩᱠᱷᱩᱨᱤ ᱠᱚ ᱵᱟᱹᱱᱩᱜ ᱛᱟᱞᱮᱭᱟ ᱜᱟᱹᱰᱭᱟ ᱠᱚ ᱵᱟᱹᱱᱩᱜ ᱛᱟᱞᱮᱭᱟ ᱠᱩᱧ ᱠᱚ ᱵᱟᱹᱱᱩᱜᱼᱟ ᱚᱱᱠᱟ ᱪᱟᱥᱚᱜ ᱞᱟᱹᱜᱤᱫ ᱥᱩᱵᱤᱫᱟ ᱰᱟᱹᱱᱩᱜᱼᱟ ᱚᱱᱟᱛᱮ ᱵᱚᱪᱷᱚᱨ ᱨᱮ ᱢᱤᱫ ᱫᱷᱟᱣ ᱜᱮ ᱪᱟᱥ ᱫᱚ ᱦᱩᱭᱩᱜ ᱠᱟᱱᱟ ᱟᱨ ᱚᱱᱮ ᱦᱳᱲᱳ ᱠᱚᱜᱮ ᱪᱟᱥ ᱫᱚ ᱦᱩᱭᱩᱜᱼᱟ ᱟᱨ ᱚᱱᱟ ᱦᱳᱲᱳ ᱜᱮᱫ ᱛᱟᱭᱚᱢ ᱟᱹᱞᱩ ᱵᱮᱸᱜᱟᱲ ᱞᱮ ᱨᱚᱦᱚᱭᱟ ᱢᱟᱹᱨᱤᱪ ᱠᱚ ᱡᱟᱜᱮ ᱛᱷᱚᱲᱟ ᱛᱷᱩᱲᱤ ᱞᱮ ᱨᱚᱦᱚᱭᱟ ᱠᱩᱲᱪᱟᱹ ᱠᱚ ᱟᱹᱰᱤ ᱡᱟᱹᱥᱛᱤ ᱫᱚ ᱵᱟᱝ ᱠᱷᱟᱹᱞᱤ ᱛᱷᱚᱲᱟ ᱫᱤᱱ ᱡᱚᱢ ᱞᱟᱹᱜᱤᱫ ᱟᱫᱚ ᱫᱟᱜ ᱜᱮ ᱵᱟᱹᱱᱩᱜᱼᱟ ᱫᱟᱜ ᱨᱮᱱᱟᱜ ᱥᱩᱵᱤᱫᱟ ᱵᱟᱹᱱᱩᱜᱼᱟ ᱯᱩᱠᱷᱩᱨᱤ ᱠᱚ ᱵᱟᱹᱱᱩᱜ ᱛᱟᱞᱮᱭᱟ ᱜᱟᱹᱰᱭᱟᱹ ᱠᱚ ᱵᱟᱹᱱᱩᱜ ᱛᱟᱞᱮᱭᱟ ᱚᱱᱟᱛᱮ ᱟᱹᱰᱤ ᱚᱥᱩᱵᱤᱫᱟ ᱞᱮ ᱵᱩᱡᱷᱟᱹᱣᱫᱟ ᱟᱨ ᱱᱚᱜᱼᱚᱸᱭ ᱵᱟᱨ ᱵᱚᱪᱷᱚᱨᱮ ᱟᱠᱟᱞ ᱠᱮᱫᱟ ᱚᱱᱟᱛᱮ ᱦᱚᱸ ᱱᱤᱛᱚᱜ ᱡᱚᱢ ᱨᱮᱱᱟᱜ ᱟᱹᱰᱤ ᱵᱩᱡᱷᱟᱹᱣᱫᱟ ᱡᱚᱢ ᱨᱮ ᱵᱚᱞᱮ ᱠᱟᱹᱢᱤ ᱠᱟᱛᱮ ᱡᱚᱢ ᱦᱩᱭᱩᱜ ᱠᱟᱱ ᱛᱟᱞᱮᱭ ᱱᱚᱛᱮ ᱵᱟᱨᱦᱮ ᱞᱮ ᱪᱟᱞᱟᱜ ᱠᱟᱱᱟ ᱚᱠᱚᱭ ᱫᱚ ᱛᱟᱹᱢᱤᱞᱱᱟᱹᱰᱩᱭ ᱪᱟᱞᱟᱜ ᱠᱟᱱᱟ ᱚᱠᱚᱭ ᱫᱚ ᱱᱤᱭᱟᱹ ᱠᱚᱨᱮ ᱠᱷᱚᱡ ᱦᱳᱲᱳ ᱜᱮᱫ ᱠᱚ ᱪᱟᱞᱟᱜ ᱠᱟᱱᱟ ᱵᱚᱨᱫᱷᱚᱢᱟᱱ ᱚᱱᱟ ᱠᱚ ᱟᱨᱡᱟᱣ ᱠᱟᱛᱮ ᱜᱮᱞᱮ ᱡᱚᱢᱫᱟ ᱠᱟᱹᱢᱤ ᱠᱟᱛᱮ ᱜᱮᱞᱮ ᱡᱚᱢᱫᱟ ᱠᱷᱟᱴᱟᱣ ᱠᱟᱛᱮ ᱜᱮ ᱟᱹᱰᱤ ᱠᱚᱥᱴᱚ ᱨᱮᱜᱮ ᱢᱮᱱᱟᱜ ᱞᱮᱭᱟ ᱵᱟᱨ ᱵᱚᱪᱷᱚᱨ ᱫᱤᱱᱮ ᱟᱠᱟᱞ ᱠᱮᱫᱟ ᱱᱟᱛᱮ ᱡᱚᱢ ᱞᱟᱹᱜᱤᱫ ᱫᱚ ᱟᱹᱰᱤ ᱠᱚᱥᱴᱚ ᱜᱮᱞᱮ ᱵᱩᱡᱷᱟᱹᱣᱮᱫ ᱠᱟᱱᱟ